ᱡᱳᱹᱛᱤᱨ ᱵᱤᱫᱽᱫᱟ ᱢᱮᱱᱮᱠ ᱚᱱᱟᱨᱮ ᱪᱟᱸᱫᱚ ᱤᱯᱤᱞ ᱜᱨᱚᱦᱚ ᱱᱚᱠᱷᱚᱛᱨᱚ ᱨᱮᱱᱟᱜ ᱠᱟᱛᱷᱟ ᱡᱟᱹᱱᱤᱡ ᱠᱷᱟᱱ ᱠᱟᱱᱟ ᱟᱨ ᱚᱱᱟ ᱞᱮᱠᱟᱛᱮᱠᱷᱟᱱ ᱞᱟᱹᱭᱟ ᱡᱮ ᱟᱵᱚ ᱦᱚᱸ ᱤᱯᱤᱞ ᱮᱸᱜᱮᱞ ᱪᱟᱸᱫᱚ ᱵᱮᱲᱟ ᱤᱯᱤᱞ ᱥᱤᱧ ᱪᱟᱸᱫᱚ ᱧᱤᱫᱟᱹ ᱪᱟᱸᱫᱚ ᱱᱩᱠᱩ ᱠᱚ ᱢᱮᱱᱟᱜ ᱠᱚᱣᱟ ᱦᱮᱸ ᱤᱯᱤᱞ ᱮᱸᱜᱮᱞ ᱞᱟᱹᱭ ᱛᱚᱫᱮ ᱜᱨᱚᱦᱚ ᱱᱚᱠᱷᱚᱛᱨᱚ ᱨᱮᱱᱟᱜ ᱠᱟᱛᱷᱟ ᱟᱨ ᱜᱨᱚᱦᱚ ᱞᱟᱹᱭᱛᱮ ᱱᱤᱛᱳᱜ ᱟᱵᱚ ᱱᱚᱢᱚᱜᱨᱚᱦᱚ ᱥᱮ ᱱᱚᱴᱤ ᱜᱨᱚᱦᱚ ᱠᱷᱚᱱ ᱟᱨᱚ ᱱᱤᱛᱳᱜ ᱠᱚ ᱯᱟᱸᱡᱟ ᱧᱟᱢ ᱟᱠᱟᱫ ᱠᱚᱣᱟ ᱟᱨ ᱱᱩᱠᱩ ᱚᱠᱟᱞᱮᱠᱟᱨᱮ ᱥᱮ ᱚᱠᱟ ᱠᱚᱨᱮ ᱢᱮᱱᱟᱜ ᱠᱚᱣᱟ ᱥᱮ ᱪᱮᱫ ᱞᱮᱠᱟᱛᱮᱠᱚ ᱟᱹᱪᱩᱨᱚᱜ ᱠᱟᱱᱟ ᱥᱤᱧ ᱪᱟᱸᱫᱚ ᱥᱮ ᱥᱩᱨᱡᱚ ᱥᱮ ᱥᱤᱧ ᱪᱟᱸᱫᱚ ᱵᱮᱲᱦᱟᱭᱛᱮ ᱟᱨ ᱚᱱᱟ ᱞᱮᱠᱟᱛᱮ ᱞᱟᱹᱭ ᱵᱩᱡᱷᱟᱹᱣ ᱠᱟᱛᱮ ᱟᱵᱚ ᱠᱚ ᱵᱩᱡᱷᱟᱹᱣᱮᱫ ᱵᱚᱱᱟ ᱡᱮ ᱟᱵᱚ ᱦᱚᱸ ᱢᱤᱫᱴᱤᱱ ᱜᱨᱚᱦᱚ ᱨᱮ ᱢᱮᱱᱟᱜ ᱵᱚᱱᱟ ᱢᱮᱱᱮᱠ ᱱᱚᱣᱟ ᱫᱷᱟᱹᱨᱛᱤ ᱯᱩᱨᱤ ᱥᱮ ᱡᱟᱦᱟᱸ ᱠᱚ ᱢᱮᱛᱟᱜ ᱠᱟᱱᱟ ᱯᱨᱤᱛᱷᱤᱵᱤ ᱟᱨ ᱱᱚᱣᱟ ᱯᱨᱤᱛᱷᱤᱵᱤ ᱨᱮ ᱟᱵᱚ ᱦᱚᱸ ᱢᱤᱫᱴᱮᱱ ᱜᱨᱚᱦᱚ ᱨᱮ ᱢᱮᱱᱟᱜ ᱵᱚᱱᱟ ᱟᱨ ᱟᱵᱚ ᱫᱚᱵᱚᱱ ᱟᱹᱪᱩᱨᱚᱜ ᱠᱟᱱᱟ ᱢᱮᱱᱮᱠ ᱥᱤᱧ ᱪᱟᱸᱫᱚ ᱥᱮ ᱵᱮᱲᱟ ᱥᱮ ᱥᱤᱧ ᱪᱟᱸᱫᱚ ᱢᱟᱱᱮ ᱵᱮᱲᱦᱟᱭᱛᱮ ᱱᱚᱝᱠᱟ ᱟᱨᱦᱚᱸ ᱟᱵᱚᱞᱮᱠᱟᱱ ᱠᱚ ᱱᱚᱴᱤ ᱠᱚ ᱟᱹᱪᱩᱨᱚᱜ ᱠᱟᱱᱟ ᱟᱨ ᱡᱮᱡᱟᱨ ᱠᱚ ᱟᱹᱪᱩᱨᱚᱜ ᱠᱟᱱᱟ ᱟᱨ ᱟᱹᱪᱩᱨ ᱟᱹᱪᱩᱨᱛᱮ ᱮᱴᱟᱜ ᱜᱨᱚᱦᱚ ᱠᱚᱨᱮ ᱡᱮᱞᱮᱠᱟ ᱱᱤᱛᱳᱜ ᱫᱚᱵᱚᱱ ᱧᱮᱞᱮᱫᱟ ᱡᱮ ᱢᱚᱝᱜᱚᱞ ᱜᱨᱚᱦᱚ ᱨᱮ ᱵᱟᱨᱮ ᱵᱟᱨᱮ ᱪᱟᱞᱟᱜ ᱨᱮᱱᱟᱜ ᱤᱭᱟᱹ ᱠᱚᱵᱚᱱ ᱧᱮᱞᱮᱫ ᱜᱮᱭᱟ ᱵᱟᱰᱟᱭᱮᱫ ᱜᱮᱭᱟ ᱠᱚᱢ ᱵᱤᱥᱤ ᱫᱚ ᱟᱫᱚ ᱚᱱᱟ ᱦᱚᱸ ᱢᱤᱫᱴᱤᱱ ᱥᱮ ᱡᱟᱭᱜᱟ ᱠᱟᱱᱟ ᱡᱟᱦᱟᱸᱨᱮᱫᱚ ᱚᱸᱰᱮ ᱦᱚᱸ ᱟᱵᱚ ᱯᱨᱤᱛᱷᱤᱵᱤ ᱜᱨᱚᱦᱚ ᱞᱮᱠᱟ ᱥᱮ ᱯᱨᱤᱛᱷᱤᱵᱤ ᱞᱮᱠᱟ ᱡᱟᱭᱜᱟ ᱠᱟᱱᱟ ᱢᱮᱱᱠᱷᱟᱱ ᱚᱸᱰᱮ ᱪᱮᱫ ᱠᱚ ᱵᱟᱹᱱᱩᱜᱛᱮ ᱚᱸᱰᱮ ᱵᱟᱵᱚᱱ ᱵᱟᱥ ᱫᱟᱲᱮᱭᱟᱜ ᱠᱟᱱᱟ ᱥᱮ ᱥᱮᱱ ᱠᱟᱛᱮ ᱦᱚᱸ ᱚᱸᱰᱮ ᱵᱟᱝ ᱴᱤᱠᱟᱹᱣ ᱫᱟᱲᱮᱭᱟᱜᱼᱟ ᱥᱮ ᱢᱟᱹᱱᱢᱤ ᱥᱮ ᱢᱟᱹᱱᱢᱤ ᱚᱸᱰᱮ ᱛᱟᱦᱮᱱ ᱨᱮᱱᱟᱜ ᱩᱱᱟᱹᱜ ᱥᱩᱡᱳᱜᱽ ᱵᱟᱹᱱᱩᱜᱼᱟ ᱥᱩᱡᱳᱜᱽ ᱚᱱᱟ ᱴᱷᱤᱠ ᱥᱟᱺᱦᱤᱡ ᱚᱱᱟ ᱨᱮᱱᱟᱜ ᱦᱚᱭᱥᱞᱚᱝ ᱴᱷᱤᱠ ᱵᱟᱹᱱᱩᱜᱼᱟ ᱚᱱᱟᱞᱮᱠᱟᱛᱮ